ᱡᱟᱦᱟ ᱜᱮ ᱚᱥᱩᱵᱤᱫᱟ ᱠᱚ ᱛᱟᱦᱮᱱᱟ ᱚᱱᱟ ᱠᱚ ᱥᱟᱦᱟᱭ ᱞᱟᱹᱜᱤᱫ ᱥᱮ ᱚᱱᱟ ᱠᱚ ᱥᱟᱦᱟ ᱥᱟᱺᱜᱤᱧ ᱞᱟᱹᱜᱤᱫᱛᱮ ᱚᱱᱟ ᱠᱚ ᱦᱤᱲᱤᱧ ᱞᱟᱹᱜᱤᱫᱛᱮ ᱛᱮ ᱟᱨ ᱡᱚᱜᱟᱣ ᱫᱚᱦᱚ ᱥᱮ ᱟᱢ ᱱᱟᱯᱟᱭ ᱧᱟᱢ ᱞᱟᱹᱜᱤᱫᱛᱮ ᱡᱟᱦᱟᱸ ᱥᱮᱫ ᱪᱟᱞᱟᱣ ᱥᱮ ᱚᱱᱟ ᱠᱚ ᱴᱷᱟᱹᱣᱠᱟᱹᱭ ᱞᱟᱹᱜᱤᱫ ᱟᱢ ᱪᱮᱫ ᱞᱮᱠᱟᱛᱮ ᱥᱟᱫᱷᱟᱨᱚᱱ ᱟᱢᱟᱜ ᱫᱟᱬᱟ ᱞᱟᱹᱜᱤᱫ ᱩᱭᱦᱟᱹᱨ ᱫᱟᱲᱮᱭᱟᱜ ᱟᱢ ᱡᱮ ᱡᱟᱦᱟᱸ ᱥᱮᱫ ᱪᱟᱞᱟᱣ ᱥᱮ ᱦᱟᱱᱛᱮ ᱱᱷᱟᱛᱮ ᱪᱟᱞᱟᱣ ᱡᱟᱛᱮ ᱟᱢ ᱱᱟᱯᱟᱭᱮᱢ ᱵᱩᱡᱟ ᱢᱚᱱᱮ ᱨᱮ ᱡᱟᱦᱟᱸ ᱜᱮ ᱮᱴᱠᱮᱴᱚᱬᱮ ᱛᱟᱦᱮᱱᱟ ᱠᱚ ᱥᱟᱺᱜᱤᱧ ᱧᱚᱜᱼᱟ ᱡᱟᱦᱟᱸ ᱠᱚ ᱚᱥᱩᱵᱤᱫᱟ ᱛᱟᱦᱮᱱᱟ ᱚᱱᱟ ᱠᱚ ᱟᱢ ᱪᱮᱫᱠᱟᱴᱮ ᱥᱩᱵᱤᱰᱟᱭᱟᱢ ᱡᱟᱦᱟᱸ ᱨᱮ ᱟᱢ ᱵᱮᱥᱮᱢ ᱵᱩᱡᱷᱟᱹᱣᱟ ᱡᱟᱦᱟᱱ ᱞᱮᱠᱟ ᱟᱢ ᱠᱚᱨᱟᱣᱟᱢ ᱚᱱᱟᱨᱮ ᱟᱢ ᱵᱮᱥᱮᱢ ᱵᱩᱡᱷᱟᱹᱣᱟ ᱚᱱᱠᱟ ᱫᱟᱬᱟᱱ ᱞᱟᱹᱜᱤᱫ ᱢᱤᱫᱴᱟᱝ ᱡᱟᱭᱜᱟ ᱛᱟᱦᱮᱱ ᱫᱚᱨᱠᱟᱨ ᱫᱟᱬᱟᱱ ᱚᱱᱟ ᱠᱚ ᱩᱭᱦᱟᱹᱨ ᱞᱟᱹᱜᱤᱫ ᱜᱮ ᱟᱢᱟᱜ ᱵᱩᱫ ᱩᱭᱦᱟᱹᱨ ᱫᱚᱨᱠᱠᱟᱨ ᱚᱱᱟ ᱚᱥᱩᱵᱤᱫᱟ ᱠᱷᱚᱱ ᱪᱤᱠᱟᱹᱧ ᱚᱰᱚᱠᱚᱜᱼᱟ ᱚᱱᱟ ᱩᱭᱦᱟᱹᱨ ᱫᱚᱨᱠᱟᱨ ᱚᱱᱠᱟᱱ ᱡᱟᱭᱜᱟ ᱫᱚᱨᱠᱟᱨ ᱡᱟᱦᱟᱸ ᱨᱮ ᱱᱟᱯᱟᱭ ᱵᱩᱡᱷᱟᱹᱜᱼᱟ ᱛᱚᱵᱮ ᱟᱱᱟᱜ ᱟᱢᱟᱜ ᱢᱚᱱᱮ ᱱᱟᱯᱟᱭ ᱛᱟᱦᱮᱱᱟ